ᱤᱧ ᱴᱷᱮᱱ ᱠᱚᱢᱫᱟᱢ ᱢᱚᱫᱽᱫᱷᱮ ᱨᱮ ᱡᱚᱢᱟ ᱠᱚᱫᱚ ᱵᱤᱥᱠᱩᱴ ᱠᱮᱠ ᱦᱟ ᱞᱣᱟ ᱱᱚᱣᱟ ᱠᱚ ᱢᱮᱱᱟᱜᱼᱟ ᱟᱨ ᱵᱤᱥᱤᱫᱟᱢ ᱢᱚᱫᱽᱫᱮ ᱨᱮᱫᱚ ᱠᱳᱞᱰᱨᱤᱧ ᱯᱤᱡᱽᱡᱟ ᱪᱟᱣᱢᱤᱱ ᱱᱚᱣᱟ ᱠᱚ ᱢᱮᱱᱟᱜᱼᱟ ᱟᱯᱮ ᱟᱯᱮᱭᱟ ᱠᱩᱥᱤ ᱞᱮᱠᱟᱛᱮ ᱤᱧ ᱴᱷᱮᱱ ᱠᱷᱚᱱ ᱡᱚᱢᱟ ᱯᱮ ᱳᱰᱟᱨ ᱫᱟᱲᱮᱭᱟᱜᱼᱟ